ᱟᱞᱮ ᱫᱚ ᱡᱮᱢᱚᱱ ᱥᱚᱦᱨᱟᱭ ᱯᱚᱨᱚᱵᱽ ᱨᱮᱫᱚ ᱜᱟᱹᱭ ᱠᱚᱞᱮ ᱤᱭᱟᱹ ᱠᱚᱣᱟ ᱜᱟᱹᱭ ᱡᱟᱱᱟᱢ ᱢᱟᱦᱟ ᱠᱟᱱᱟ ᱛᱚ ᱜᱟᱹᱭ ᱠᱚᱞᱮ ᱢᱟᱱᱟᱣ ᱠᱚᱣᱟ ᱡᱮᱢᱚᱱ ᱤᱭᱟᱹ ᱥᱚᱦᱨᱟᱭᱚᱜᱼᱟ ᱞᱮ ᱚᱞ ᱵᱟᱲᱟ ᱠᱟᱛᱮ ᱜᱳᱴᱟ ᱠᱩᱞᱦᱤ ᱥᱮᱫ ᱠᱷᱚᱱ ᱚᱞ ᱚᱞ ᱛᱮᱞᱮ ᱚᱞ ᱜᱳᱲᱟ ᱦᱟᱹᱵᱤᱡ ᱞᱮ ᱚᱞ ᱟᱞᱮ ᱦᱳᱲᱳ ᱵᱤᱞᱤ ᱠᱚᱞᱮ ᱥᱤᱫᱩᱵ ᱟᱞᱮ ᱜᱳᱲᱟ ᱫᱩᱣᱟᱹᱨ ᱨᱮ ᱟᱨ ᱟᱨ ᱢᱟᱲᱟᱝ ᱦᱤᱞᱳᱜ ᱫᱚ ᱫᱟᱠᱟᱭ ᱦᱤᱞᱳᱜ ᱫᱚ ᱦᱟᱸᱜ ᱮ ᱦᱟᱺᱰᱤ ᱞᱮ ᱪᱚᱰᱚᱨᱟ ᱟᱨ ᱫᱚᱥᱟᱨ ᱦᱤᱞᱜ ᱦᱚᱸ ᱜᱟᱹᱭ ᱠᱚ ᱟᱲᱟᱜ ᱵᱟᱲᱟ ᱠᱟᱛᱮ ᱜᱳᱲᱟ ᱨᱮ ᱦᱟᱺᱰᱤ ᱞᱮ ᱪᱚᱰᱚᱨᱟ ᱟᱨ ᱥᱚᱦᱨᱟᱭ ᱨᱮᱫᱚ ᱤᱱᱟᱹ ᱯᱚᱨᱮ ᱥᱟᱠᱨᱟᱛ ᱯᱚᱨᱚᱵᱽ ᱨᱮᱫᱚ ᱥᱟᱠᱨᱟᱛ ᱯᱚᱨᱚᱵᱽ ᱨᱮᱦᱚᱸ ᱥᱤᱧ ᱥᱟᱠᱨᱟᱛ ᱦᱤᱞᱳᱜ ᱦᱚᱸ ᱦᱟᱺᱰᱤ ᱞᱚ ᱦᱟᱺᱰᱤ ᱫᱚ ᱪᱚᱰᱚᱨ ᱜᱮᱭᱟᱞᱮ ᱱᱟᱣᱟ ᱴᱩᱠᱩᱡ ᱠᱚᱨᱮ ᱫᱚᱦᱚ ᱤᱥᱤᱱ ᱠᱟᱛᱮ ᱤᱱᱟᱹ ᱦᱤᱞᱳᱜ ᱦᱟᱺᱰᱤ ᱠᱚᱞᱮ ᱪᱚᱰᱚᱨᱟ ᱯᱤᱴᱷᱟᱹ ᱠᱚ ᱚᱱᱟ ᱠᱚᱦᱚᱸ ᱵᱚᱸᱜᱟᱭ ᱜᱮᱭᱟᱞᱮ ᱟᱹᱭᱩᱵ ᱵᱮᱲᱟ ᱦᱚᱸ ᱯᱤᱴᱷᱟᱹ ᱞᱟᱴᱷᱟᱭᱟᱞᱮ ᱟᱨ ᱞᱮᱴᱚ ᱠᱚᱦᱚᱸ ᱵᱮᱱᱱᱟᱣ ᱜᱮᱭᱟᱞᱮ ᱥᱟᱠᱨᱟᱛ ᱯᱚᱨᱚᱵᱽ ᱨᱮ ᱟᱨ ᱫᱟᱠᱟᱼᱩᱛᱩ ᱦᱚᱸ ᱡᱤᱞ ᱩᱛᱩ ᱠᱚ ᱪᱷᱟᱹᱱᱤ ᱫᱟᱠᱟ ᱠᱚ ᱟᱨ ᱵᱟᱦᱟ ᱯᱚᱨᱚᱵᱽ ᱨᱮᱦᱚᱸ ᱟᱞᱮ ᱫᱚ ᱚᱲᱟᱜ ᱨᱮᱦᱚᱸ ᱥᱤᱢ ᱠᱚ ᱵᱚᱸᱜᱟ ᱠᱚᱣᱟᱞᱮ ᱟᱨ ᱟᱨ ᱤᱱᱟᱹ ᱦᱤᱞᱳᱜ ᱜᱮ ᱟᱞᱮ ᱫᱚ ᱯᱟᱛᱟ ᱠᱚᱞᱮ ᱵᱚᱸᱜᱟᱭᱟ ᱯᱟᱛᱟ ᱠᱚᱞᱮ ᱵᱚᱸᱜᱟᱭᱟ ᱵᱟᱦᱟ ᱨᱮᱜᱮ ᱢᱟᱱᱮ ᱱᱟᱣᱟ ᱯᱷᱚᱞ ᱠᱚ ᱤᱱᱟᱹ ᱦᱤᱞᱳᱜ ᱜᱮ ᱵᱚᱸᱜᱟ ᱵᱟᱲᱟ ᱠᱟᱛᱮ ᱱᱟᱣᱟ ᱯᱷᱚᱞ ᱠᱚ ᱡᱚᱢ ᱟᱞᱮ ᱟᱨ ᱟᱨ ᱵᱟᱦᱟ ᱨᱮᱢᱟ ᱡᱟᱦᱮᱨ ᱨᱮᱦᱚᱸ ᱵᱚᱸᱜᱟᱭᱟᱠᱚ ᱟᱨ ᱤᱱᱟᱹ ᱯᱚᱨᱮ ᱜᱳᱢᱦᱟ ᱯᱟᱨᱟᱵᱽ ᱨᱮᱦᱚᱸ ᱯᱤᱴᱷᱟᱹ ᱞᱟᱴᱷᱟᱭ ᱜᱮᱭᱟᱞᱮ ᱞᱮᱴᱚ ᱠᱚᱦᱚᱸᱞᱮ ᱵᱮᱱᱟᱣ ᱜᱮᱭᱟ ᱫᱟᱠᱟ ᱩᱛᱩ ᱡᱤᱞ ᱩᱛᱩ ᱠᱚ ᱚᱱᱟ ᱠᱚᱦᱚᱸ ᱞᱮ ᱵᱮᱱᱟᱣᱟ ᱯᱟᱨᱟᱵᱽ ᱠᱚᱨᱮ ᱫᱚ ᱤᱱᱟᱹ ᱠᱚᱞᱮ ᱵᱮᱱᱟᱭᱟ ᱵᱮᱱᱟᱣᱟ ᱡᱚᱢᱟᱜ ᱠᱚ ᱯᱤᱴᱷᱟᱹ ᱞᱟᱴᱷᱟ ᱠᱚ